ᱦᱮᱞᱳ ᱯᱨᱚᱫᱷᱟᱱᱢᱚᱱᱛᱨᱤ ᱟᱵᱟᱥ ᱥᱮᱱᱴᱟᱨ ᱠᱟᱱᱟ ᱛᱚ ᱟᱫᱚ ᱤᱧ ᱛᱟᱦᱮᱸᱫ ᱡᱟᱦᱟᱸ ᱟᱫᱷᱟᱨ ᱛᱮ ᱡᱚᱢᱟ ᱞᱮᱫ ᱛᱟᱦᱮᱱ ᱚᱱᱟ ᱟᱫᱷᱟᱨ ᱛᱮ ᱦᱮᱡ ᱟᱠᱟᱱᱟ ᱤᱧᱟᱹᱜ ᱧᱩᱛᱩᱢ ᱛᱮ ᱚᱲᱟᱜ ᱟᱫᱚ ᱤᱧ ᱱᱚᱰᱮ ᱥᱮᱱᱴᱟᱨ ᱤᱧ ᱥᱟᱨᱪ ᱦᱚᱪᱚᱭᱮᱫ ᱠᱚ ᱠᱷᱟᱱ ᱠᱚ ᱢᱮᱱᱮᱜᱼᱟ ᱵᱟᱝᱟ ᱟᱢᱟᱜ ᱡᱮᱞᱟ ᱨᱮᱱᱟᱜ ᱫᱚ ᱵᱟᱝ ᱠᱟᱱᱟ ᱠᱚ ᱢᱤᱛᱟᱹᱧ ᱠᱟᱱᱟ ᱮᱱᱠᱷᱟᱱ ᱫᱚ ᱟᱫᱚ ᱚᱱᱟᱜᱤᱧ ᱢᱮᱱᱮᱜᱼᱟ ᱚᱠᱟ ᱡᱮᱞᱟ ᱛᱮ ᱪᱟᱞᱟᱣ ᱮᱱᱟ ᱟᱫᱚ ᱚᱱᱟᱜᱮ ᱧᱮᱞ ᱵᱟᱲᱟ ᱧᱚᱜ ᱟᱹᱧᱯᱮ ᱤᱧᱢᱟ ᱱᱚᱰᱮᱢᱟ ᱚᱱᱠᱟ ᱠᱚ ᱢᱤᱛᱟᱹᱧ ᱠᱟᱱᱟ ᱡᱮ ᱵᱟᱝᱟ ᱟᱢᱟᱜ ᱵᱟᱝ ᱠᱟᱱᱟ ᱟᱨ ᱱᱚᱰᱮ ᱤᱧ ᱧᱮᱞ ᱠᱮᱫ ᱠᱷᱟᱱ ᱫᱚ ᱢᱟᱱᱮ ᱤᱧᱟᱹᱜ ᱟᱫᱷᱟᱨᱛᱮ ᱦᱮᱡ ᱟᱠᱟᱱᱟ